ᱞᱟᱜᱟᱱ ᱠᱟᱹᱨᱤ ᱥᱟᱜᱽᱲᱟᱢ ᱫᱚ ᱢᱮᱱᱟᱜ ᱜᱮᱭᱟ ᱵᱟᱥ ᱴᱨᱮᱹᱱ ᱪᱚᱰ ᱜᱟᱹᱰᱤ ᱫᱟᱜ ᱜᱟᱹᱰᱤ ᱡᱚᱛᱚ ᱜᱮ ᱢᱟᱱᱟᱜ ᱛᱟᱵᱚᱱᱟ ᱡᱟᱦᱟᱸ ᱚᱛ ᱰᱟᱦᱟᱨ ᱛᱮ ᱪᱟᱞᱟᱣ ᱜᱟᱱᱚᱜᱼᱟ ᱚᱱᱟ ᱫᱚ ᱵᱟᱥ ᱛᱮ ᱴᱨᱟᱠ ᱛᱮᱠᱚ ᱤᱫᱤ ᱟᱹᱜᱩᱭᱮᱫᱟ ᱡᱟᱦᱟᱸ ᱴᱷᱮᱱ ᱵᱟᱥ ᱴᱮᱹᱱ ᱛᱮ ᱵᱟᱝ ᱜᱟᱱᱚᱜ ᱠᱟᱱᱟ ᱚᱸᱰᱮ ᱫᱚ ᱴᱨᱮᱹᱱ ᱛᱮᱠᱚ ᱤᱫᱤ ᱟᱹᱜᱩᱭᱮᱫᱼᱟ ᱟᱨᱦᱚᱸ ᱡᱟᱦᱟᱸ ᱨᱮ ᱰᱟᱦᱟᱨ ᱠᱚᱛᱮ ᱵᱟᱝ ᱜᱟᱱᱚᱜ ᱠᱟᱱᱟ ᱫᱟᱜ ᱰᱟᱦᱟᱨ ᱛᱮ ᱵᱟᱝ ᱜᱟᱱᱚᱜ ᱠᱟᱱᱟ ᱚᱱᱟ ᱠᱚᱫᱚ ᱪᱚᱴ ᱜᱟᱹᱰᱤ ᱩᱰᱟᱹᱜ ᱰᱟᱦᱟᱨ ᱩᱰᱟᱹᱜ ᱜᱟᱹᱰᱤ ᱩᱰᱟᱹᱜ ᱦᱚᱨ ᱛᱮᱠᱚ ᱤᱫᱤ ᱟᱹᱜᱩᱭᱮᱫᱼᱟ ᱟᱨ ᱮᱠᱷᱚᱱ ᱫᱚ ᱱᱤᱛᱚᱜ ᱫᱚ ᱡᱚᱛᱚ ᱜᱮ ᱚᱱᱞᱟᱭᱤᱱ ᱛᱮᱜᱮ ᱦᱩᱭᱩᱜ ᱠᱟᱱᱟ ᱡᱮᱠᱳᱱᱳ ᱡᱤᱱᱤᱥ ᱨᱮᱜᱮ ᱵᱩᱠᱤᱝ ᱦᱩᱭᱩᱜ ᱠᱟᱱᱟ ᱴᱨᱮᱹᱱ ᱵᱩᱠᱤᱝ ᱦᱩᱭᱩᱜ ᱠᱟᱱᱟ ᱵᱟᱥ ᱵᱩᱠᱤᱝ ᱦᱩᱭᱩᱜ ᱠᱟᱱᱟ ᱯᱞᱮᱹᱱ ᱵᱩᱠᱤᱝ ᱦᱩᱭᱩᱜ ᱠᱟᱱᱟ ᱢᱤᱫ ᱡᱟᱭᱜᱟ ᱠᱷᱚᱱᱟᱜ ᱟᱨ ᱢᱤᱫ ᱡᱟᱭᱜᱟ ᱪᱟᱞᱟᱜ ᱞᱟᱹᱜᱤᱫ ᱛᱮ ᱵᱩᱠᱤᱝ ᱠᱚᱨᱟᱣ ᱦᱩᱭᱩᱜ ᱠᱟᱱᱟ ᱫᱷᱟᱹᱨᱛᱤ ᱰᱟᱦᱟᱨ ᱛᱮ ᱪᱟᱞᱟᱣ ᱠᱚᱨᱛᱮ ᱜᱮᱞᱮ ᱜᱟᱹᱰᱤ ᱛᱮ ᱪᱟᱞᱟᱣ ᱠᱚᱨᱛᱮ ᱜᱮᱞᱮ ᱢᱤᱫ ᱡᱟᱭᱜᱟ ᱠᱷᱚᱱ ᱟᱨ ᱢᱤᱫ ᱡᱟᱭᱜᱟ ᱢᱤᱫ ᱡᱟᱭᱜᱟ ᱯᱟᱨᱚᱢ ᱠᱚᱨᱛᱮ ᱜᱮᱞᱮ ᱚᱸᱰᱮ ᱴᱳᱞ ᱞᱟᱜᱟᱜ ᱠᱟᱱᱟ ᱚᱱᱟ ᱨᱮ ᱜᱟᱹᱰᱤ ᱨᱮᱦᱚᱸ ᱯᱷᱟᱥᱴᱮᱜᱽ ᱞᱟᱜᱟᱣ ᱦᱩᱭᱩᱜ ᱠᱟᱱᱟ ᱚᱱᱟ ᱦᱚᱸ ᱚᱱᱞᱟᱭᱤᱱ ᱛᱮᱠᱚ ᱠᱟᱴᱟᱣ ᱮᱫᱟ ᱚᱱᱟ ᱨᱮᱦᱚᱸ ᱠᱟᱹᱣᱰᱤ ᱞᱟᱜᱟᱜ ᱠᱟᱱᱟ ᱞᱟᱭᱥᱮᱱᱥ ᱵᱮᱱᱟᱣ ᱛᱮᱦᱚᱸ ᱚᱱᱞᱟᱭᱤᱱ ᱜᱮ ᱵᱮᱵᱚᱦᱟᱨ ᱦᱩᱭᱩᱜ ᱠᱟᱱᱟ ᱡᱚᱛᱚᱣᱟᱜ ᱚᱱᱞᱟᱭᱤᱱ ᱜᱮ ᱧᱟᱢᱚᱜ ᱠᱟᱱᱟ